ᱥᱩᱨ ᱥᱩᱯᱩᱨ ᱥᱟᱦᱟᱨ ᱥᱮ ᱵᱟᱡᱟᱨ ᱨᱮ ᱫᱟᱬᱟᱱ ᱫᱚ ᱫᱟᱬᱟᱱ ᱚᱠᱛᱚ ᱠᱤᱪᱷᱩ ᱪᱮᱞᱮᱧᱡᱽ ᱥᱟᱢᱟᱝ ᱟᱠᱟᱱ ᱥᱮ ᱢᱩᱥᱠᱤᱞ ᱵᱩᱡᱷᱟᱹᱣ ᱟᱠᱟᱱ ᱡᱮᱢᱚᱱ ᱟᱹᱛᱩ ᱥᱩᱯᱩᱨ ᱠᱚᱨᱮ ᱫᱟᱬᱟᱱ ᱫᱚ ᱰᱟᱦᱟᱨ ᱴᱷᱤᱠ ᱵᱟᱝ ᱛᱟᱦᱮᱱᱟ ᱜᱟᱹᱰᱤ ᱠᱚᱢ ᱪᱟᱞᱟᱜᱼᱟ ᱜᱟᱹᱰᱤ ᱵᱟᱝ ᱵᱚᱞᱚᱱᱟ ᱟᱨ ᱵᱟᱡᱟᱨ ᱨᱮᱫᱚ ᱟᱹᱰᱤ ᱡᱟᱹᱥᱛᱤ ᱠᱟᱭᱛᱮ ᱜᱟᱹᱰᱤ ᱪᱟᱞᱟᱜᱼᱟ ᱰᱟᱦᱟᱨ ᱦᱚᱸ ᱟᱹᱰᱤ ᱱᱟᱯᱟᱭ ᱛᱟᱦᱮᱱᱟ ᱢᱮᱱᱫᱚ ᱦᱩᱭᱩᱜ ᱠᱟᱱᱟ ᱵᱟᱡᱟᱨ ᱠᱷᱚᱱᱟᱜ ᱟᱹᱛᱩ ᱠᱚᱨᱮ ᱟᱹᱛᱩ ᱵᱟᱡᱟᱨ ᱠᱚᱨᱮ ᱫᱚ ᱜᱟᱹᱰᱤ ᱵᱟᱝ ᱧᱟᱢᱚᱜᱼᱟ ᱛᱟᱲᱟᱢ ᱦᱚᱸ ᱛᱟᱲᱟᱢ ᱦᱚᱸ ᱞᱟᱜᱟᱜᱼᱟ ᱚᱱᱟ ᱠᱟᱨᱚᱱ ᱛᱮ ᱢᱩᱥᱠᱤᱞ ᱵᱩᱡᱷᱟᱹᱜᱼᱟ